ᱡᱟᱦᱟᱸ ᱱᱚᱰᱮ ᱠᱩᱠᱞᱤ ᱢᱮᱱᱟᱜᱼᱟ ᱟᱢ ᱥᱮᱪᱮᱫ ᱯᱩᱛᱷᱤ ᱛᱟᱞᱟᱛᱮ ᱛᱚ ᱚᱱᱟ ᱨᱮᱱᱟᱜ ᱛᱮᱞᱟ ᱫᱚ ᱦᱩᱭᱩᱜ ᱠᱟᱱᱟ ᱱᱚᱣᱟ ᱯᱩᱛᱷᱤ ᱫᱚ ᱥᱟᱱᱛᱟᱲᱤ ᱛᱮᱜᱮ ᱚᱞ ᱛᱟᱦᱮᱸ ᱠᱟᱱᱟ ᱱᱚᱣᱟ ᱜᱚᱞᱯᱷᱚ ᱵᱳᱭ ᱥᱮ ᱱᱚᱣᱟ ᱠᱟᱹᱦᱱᱤ ᱵᱳᱭ ᱛᱚ ᱱᱚᱣᱟ ᱠᱟᱹᱦᱱᱤ ᱵᱳᱭ ᱫᱚ ᱡᱟᱦᱟᱸ ᱨᱮᱸᱜᱮᱡ ᱱᱟᱪᱟᱨ ᱢᱤᱫ ᱦᱟᱲᱟᱢ ᱵᱩᱰᱷᱤ ᱠᱤᱱ ᱛᱟᱦᱮᱸ ᱞᱮᱱᱟ ᱩᱱᱠᱤᱱ ᱟᱹᱠᱤᱱᱟᱜ ᱨᱮᱸᱜᱮᱡ ᱥᱮ ᱫᱩᱠ ᱚᱨᱡᱚᱱ ᱠᱷᱟᱹᱛᱤᱨ ᱛᱮ ᱟᱹᱠᱤᱱ ᱞᱟᱹᱴᱩ ᱜᱤᱫᱽᱨᱟᱹ ᱞᱟᱹᱴᱩ ᱠᱤᱱ ᱢᱮᱱ ᱞᱮᱫᱟ ᱛᱚ ᱴᱟᱠᱟ ᱯᱚᱭᱥᱟ ᱵᱟᱝ ᱠᱷᱟᱹᱛᱤᱨ ᱛᱮ ᱜᱤᱫᱽᱨᱟᱹ ᱵᱟᱝᱠᱤᱱ ᱚᱞᱚᱜ ᱯᱟᱲᱦᱟᱜ ᱫᱟᱲᱮᱭᱟᱫᱮᱭᱟ ᱛᱚ ᱟᱭᱢᱟᱜᱟᱱ ᱩᱱᱤ ᱜᱤᱫᱽᱨᱟᱹ ᱯᱚᱨᱮᱛᱮ ᱡᱟᱦᱟᱸ ᱫᱚ ᱟᱡ ᱫᱩᱨ ᱜᱟᱛᱮ ᱛᱟᱭ ᱱᱩᱠᱩ ᱠᱚᱣᱟᱜ ᱟᱹᱰᱤ ᱟᱭᱢᱟᱜᱟᱱ ᱠᱟᱹᱢᱤᱦᱚᱨᱟ ᱥᱮ ᱥᱩᱠ ᱥᱟᱱᱛᱤ ᱠᱚᱢ ᱠᱷᱟᱴᱟᱞᱤ ᱛᱮ ᱠᱚᱢ ᱵᱩᱫᱽᱫᱷᱤᱛᱮ ᱩᱱᱠᱩ ᱴᱟᱠᱟ ᱯᱚᱭᱥᱟᱠᱚ ᱚᱨᱡᱚᱱᱟ ᱟᱨ ᱟᱡ ᱫᱚ ᱟᱹᱰᱤᱜᱟᱱᱮ ᱠᱷᱟᱴᱟᱜᱼᱟ ᱱᱚᱜᱼᱚᱭ ᱫᱷᱤᱨᱤ ᱫᱟᱨᱮ ᱫᱷᱤᱨᱤ ᱯᱚᱥᱟᱜ ᱫᱟᱨᱮᱢᱟᱜ ᱠᱟᱴᱷ ᱟᱹᱠᱷᱨᱤᱧ ᱱᱚᱜᱼᱚᱭ ᱱᱚᱝᱠᱟ ᱟᱹᱰᱤᱜᱟᱱ ᱠᱚᱥᱴᱚ ᱟᱫᱚ ᱱᱚᱜᱼᱚᱭ ᱱᱚᱣᱟᱠᱚ ᱧᱮᱞ ᱠᱟᱛᱮ ᱩᱱᱤ ᱜᱤᱫᱽᱨᱟᱹᱭ ᱢᱮᱱ ᱠᱮᱫᱟ ᱤᱧ ᱨᱮᱱ ᱟᱭᱳ ᱵᱟᱵᱟ ᱦᱚᱸ ᱡᱩᱫᱤ ᱯᱟᱹᱦᱤᱞ ᱠᱷᱚᱱᱟᱜ ᱟᱞᱮ ᱦᱚᱸ ᱱᱩᱱᱟᱹᱜ ᱜᱟᱱ ᱟᱞᱮᱭᱟᱜ ᱦᱳᱲᱳ ᱪᱟᱣᱞᱮ ᱛᱟᱦᱮᱸ ᱠᱚᱜᱼᱟ ᱥᱮ ᱴᱟᱠᱟ ᱯᱚᱭᱥᱟ ᱛᱟᱦᱮᱸ ᱠᱚᱜᱼᱟ ᱤᱧᱦᱚᱸ ᱱᱩᱠᱩ ᱞᱮᱠᱟ ᱜᱮᱧ ᱚᱞᱚᱜ ᱠᱚᱜᱼᱟ ᱛᱚ ᱱᱚᱜᱼᱚᱭ ᱱᱚᱝᱠᱟ ᱱᱚᱣᱟ ᱯᱩᱛᱷᱤᱧᱮᱞ ᱠᱟᱛᱮ ᱟᱹᱰᱤ ᱜᱟᱱ ᱤᱧ ᱢᱚᱱᱮᱨᱮ ᱫᱩᱠᱠᱷᱚᱧ ᱵᱩᱡᱽ ᱠᱮᱫᱟ ᱥᱮ ᱠᱚᱥᱴᱚᱧ ᱵᱩᱡᱽ ᱠᱮᱫᱟ ᱟᱨ ᱟᱨ ᱢᱤᱫ ᱵᱟᱨ ᱠᱩᱠᱞᱤ ᱱᱚᱣᱟ ᱠᱩᱠᱞᱤ ᱫᱚ ᱱᱚᱣᱟ ᱥᱮᱪᱮᱫ ᱥᱮᱪᱮᱫ ᱛᱟᱦᱮᱸ ᱠᱟᱱᱟ ᱟᱨ ᱯᱩᱛᱷᱤ ᱠᱚ ᱤᱫᱤ ᱠᱟᱛᱮ ᱪᱮᱫ ᱛᱟᱦᱮᱸ ᱠᱟᱱᱟ ᱡᱟᱦᱟᱸᱭ ᱟᱢᱮ ᱨᱟᱹᱥᱠᱟᱹ ᱦᱚᱪᱚ ᱞᱮᱫ ᱢᱮᱭᱟ ᱚᱱᱟ ᱯᱩᱛᱷᱤ ᱫᱚ ᱦᱩᱭᱩᱜ ᱠᱟᱱᱟ ᱢᱤᱫ ᱢᱤᱫ ᱴᱩᱣᱟᱹᱨ ᱜᱤᱫᱽᱨᱟᱹ ᱡᱟᱦᱟᱸᱭ ᱫᱚ ᱟᱭᱳᱼᱵᱟᱵᱟ ᱛᱮ ᱟᱭᱳᱼᱵᱟᱵᱟ ᱵᱟᱹᱱᱩᱜ ᱠᱤᱱ ᱛᱟᱭᱟ ᱩᱱᱤ ᱜᱤᱫᱽᱨᱟᱹ ᱱᱚᱝᱠᱟ ᱢᱤᱫᱴᱟᱝ ᱟᱥᱨᱚᱢ ᱢᱮᱱᱟᱜᱼᱟ ᱡᱮ ᱚᱱᱟᱛᱷ ᱟᱥᱨᱚᱢ ᱵᱚᱞᱮ ᱥᱮ ᱚᱱᱟᱫᱚ ᱴᱩᱣᱟᱹᱨ ᱜᱤᱫᱽᱨᱟᱹᱣᱟᱜ ᱢᱤᱫᱴᱟᱝ ᱤᱥᱠᱩᱞ ᱟᱥᱨᱚᱢ ᱚᱱᱟᱨᱮ ᱩᱱᱠᱩ ᱡᱟᱦᱟᱸᱭ ᱫᱚ ᱢᱟᱪᱮᱫ ᱩᱱᱤ ᱩᱱᱤ ᱜᱤᱫᱽᱨᱟᱹ ᱚᱱᱟ ᱠᱩᱞᱦᱤ ᱨᱮ ᱡᱟᱦᱟᱸ ᱫᱷᱩᱲᱤ ᱜᱤᱛᱤᱞ ᱨᱮ ᱠᱷᱮᱞᱚᱜ ᱥᱚᱢᱚᱭ ᱧᱟᱢ ᱠᱟᱛᱮ ᱠᱩᱞᱤ ᱠᱮᱫᱮᱭᱟᱠᱚ ᱩᱱ ᱥᱚᱢᱚᱭ ᱢᱤᱫᱴᱟᱝ ᱵᱩᱰᱷᱤ ᱦᱚᱲ ᱠᱚ ᱧᱟᱢ ᱠᱮᱫᱮᱭᱟ ᱩᱱᱤ ᱩᱱᱤ ᱜᱤᱫᱽᱨᱟᱹᱣᱟᱜ ᱩᱯᱨᱩᱢ ᱠᱚ ᱠᱩᱞᱤ ᱠᱮᱫᱮᱭᱟ ᱞᱟᱹᱭᱟᱜ ᱠᱚᱣᱟᱭ ᱥᱮᱭ ᱡᱚᱦᱚᱜ ᱫᱚ ᱩᱱᱤ ᱜᱤᱫᱽᱨᱟᱹ ᱟᱥᱨᱚᱢ ᱨᱮ ᱤᱫᱤ ᱠᱟᱛᱮ ᱟᱹᱰᱤ ᱠᱚ ᱚᱞᱚᱜ ᱠᱚ ᱥᱮᱬᱟ ᱟᱫᱮᱭᱟ ᱥᱮ ᱪᱮᱫ ᱟᱫᱮᱭᱟᱠᱚ ᱟᱫᱚ ᱚᱸᱰᱮ ᱠᱷᱚᱱᱟᱜ ᱜᱮ ᱩᱱᱤ ᱜᱤᱫᱽᱨᱟᱹ ᱫᱚ ᱟᱹᱰᱤ ᱢᱟᱨᱟᱝ ᱦᱚᱲᱮ ᱵᱮᱱᱟᱣᱱᱟ ᱢᱟᱱᱮ ᱟᱹᱰᱤ ᱱᱟᱯᱟᱭ ᱠᱟᱹᱢᱤ ᱠᱚ ᱧᱟᱢ ᱦᱚᱪᱚ ᱠᱮᱫᱮᱭᱟ ᱟᱫᱚ ᱱᱚᱜᱼᱚᱭ ᱡᱮ ᱱᱚᱜᱼᱚᱱᱟ ᱢᱤᱫᱴᱮᱱ ᱟᱹᱰᱤ ᱨᱟᱹᱥᱠᱟᱹ ᱨᱮᱱᱟᱜ ᱱᱚᱝᱠᱟᱱ ᱜᱤᱫᱽᱨᱟᱹ ᱡᱮ ᱫᱷᱩᱲᱤ ᱜᱤᱛᱤᱞ ᱨᱮ ᱛᱟᱦᱮᱸ ᱞᱮᱱᱟᱭ ᱥᱮ ᱩᱱᱤ ᱫᱟᱜ ᱥᱮ ᱫᱟᱜ ᱢᱟᱹᱲᱤ ᱥᱮ ᱜᱚᱜᱚᱼᱵᱟᱵᱟ ᱢᱤᱫᱴᱟᱝ ᱟᱲᱟᱝ ᱜᱮᱵᱟᱭ ᱦᱚᱦᱚ ᱫᱟᱲᱮᱭᱟᱫᱟᱭ ᱩᱱᱤ ᱜᱤᱫᱽᱨᱟᱹ ᱚᱱᱟ ᱡᱟᱭᱜᱟᱨᱮ ᱥᱮᱱ ᱠᱟᱛᱮ ᱟᱛᱳ ᱴᱚᱞᱟ ᱨᱮᱱ ᱦᱚᱲ ᱱᱤᱛᱚᱜ ᱟᱭᱢᱟ ᱜᱟᱱ ᱩᱱᱤ ᱠᱚ ᱥᱟᱨᱦᱟᱣᱭᱟ ᱥᱮ ᱥᱚᱱᱢᱟᱱ ᱠᱚ ᱮᱢᱟᱭᱟ ᱛᱚ ᱱᱚᱜᱼᱚᱭ ᱱᱚᱝᱠᱟ ᱢᱤᱫᱴᱟᱝ ᱟᱹᱰᱤ ᱨᱟᱹᱥᱠᱟᱹ ᱨᱮᱱᱟᱜ ᱱᱚᱣᱟᱫᱚ ᱟᱹᱰᱤ ᱨᱟᱹᱥᱠᱟᱹᱜᱮ ᱤᱧ ᱵᱩᱡᱷᱟᱹᱣ ᱠᱮᱜ ᱛᱟᱵᱳᱱᱟ ᱟᱪᱪᱷᱟ ᱱᱚᱣᱟ ᱨᱮᱱᱟᱜ ᱠᱩᱠᱞᱤ ᱫᱚ ᱱᱚᱰᱮ ᱜᱮᱧ ᱢᱩᱪᱟᱹᱫ ᱠᱮᱜ ᱛᱟᱵᱳᱱᱟ